ᱤᱧ ᱫᱚ ᱯᱩᱛᱷᱤ ᱟᱨ ᱤᱞᱮᱠᱴᱨᱚᱱᱤᱠ ᱟᱹᱨᱩᱯᱷᱮᱨᱟᱣ ᱦᱚᱸ ᱵᱟᱹᱧ ᱠᱩᱥᱤᱭᱟᱜ ᱜᱮᱭᱟ ᱢᱟᱱᱮ ᱵᱟᱱᱟᱨ ᱜᱤᱧ ᱠᱩᱥᱤᱭᱟᱜ ᱜᱮᱭᱟ ᱡᱮᱭᱥᱮ ᱠᱤ ᱯᱩᱛᱷᱤ ᱱᱮᱛᱟᱨ ᱫᱚ ᱵᱟᱵᱚᱱ ᱯᱟᱲᱦᱟᱣᱮᱫᱼᱟ ᱱᱮᱛᱟᱨ ᱫᱚ ᱟᱨ ᱤᱞᱮᱠᱴᱨᱚᱱᱤᱠ ᱫᱚ ᱟᱹᱰᱤ ᱜᱟᱱ ᱠᱟᱡ ᱦᱩᱭᱩᱜ ᱠᱟᱱᱟ ᱡᱮᱭᱥᱮ ᱠᱤ ᱢᱳᱵᱟᱭᱤᱞ ᱢᱳᱵᱟᱭᱤᱞ ᱫᱚ ᱢᱤᱫᱴᱮᱡ ᱤᱞᱮᱠᱴᱨᱤᱠ ᱢᱤᱥᱤᱱ ᱞᱮᱠᱟ ᱜᱮ ᱥᱟᱵ ᱠᱟᱢ ᱡᱟᱦᱟᱸ ᱫᱚ ᱳᱭ ᱥᱚᱵ ᱨᱚᱠᱚᱢ ᱠᱟᱜᱚᱡᱽ ᱯᱚᱛᱛᱨᱚ ᱫᱚᱦᱚ ᱜᱟᱱᱚᱜᱼᱟ ᱡᱮᱢᱚᱱ ᱢᱤᱫᱴᱟᱝ ᱵᱳᱭ ᱜᱮ ᱯᱤ ᱰᱤ ᱮ ᱯ ᱠᱟᱛᱮᱢ ᱫᱚᱦᱚ ᱫᱟᱲᱮᱭᱟᱜᱼᱟ ᱠᱤᱝᱵᱟ ᱢᱤᱫᱴᱮᱱ ᱡᱟᱦᱟᱸ ᱱᱟᱜ ᱰᱚᱠᱳᱢᱮᱱᱴ ᱜᱮ ᱯᱤ ᱰᱤ ᱮ ᱯ ᱠᱟᱛᱮᱢ ᱫᱚᱦᱚ ᱫᱟᱲᱮᱭᱟᱜᱼᱟ ᱚᱱᱟ ᱜᱮ ᱢᱟᱱᱮ ᱥᱩᱵᱤᱫᱟ ᱦᱳᱭᱳᱜ ᱠᱟᱱᱟ ᱤᱞᱮᱠᱴᱨᱚᱱᱤᱠ ᱨᱮᱭᱟᱜ ᱫᱚ ᱟᱨ ᱟᱨ ᱚᱱᱟ ᱳᱰᱤᱭᱳ ᱵᱩᱠ ᱟᱸᱡᱚᱢ ᱚᱱᱟ ᱠᱚᱫᱚ ᱳᱰᱤᱭᱳ ᱵᱩᱠ ᱠᱚᱫᱚ ᱤᱧ ᱫᱚ ᱵᱟᱝᱤᱧ ᱟᱸᱡᱚᱢ ᱠᱟᱜ ᱜᱮᱭᱟ ᱦᱮᱸ